ᱦᱟᱹᱨᱭᱟᱹᱲ ᱟᱨ ᱥᱟᱯᱷᱟᱼᱥᱟᱹᱯᱷᱤ ᱵᱟᱧᱪᱟᱣ ᱞᱟᱹᱜᱤᱫ ᱫᱚ ᱱᱤᱛᱳᱜ ᱫᱟᱨᱮ ᱠᱚ ᱨᱚᱦᱚᱭ ᱦᱚᱪᱚ ᱠᱟᱱᱟᱭ ᱥᱚᱨᱠᱟᱨ ᱦᱚᱸ ᱮᱢᱚᱜ ᱠᱟᱱᱟᱭ ᱟᱹᱰᱤᱜᱟᱱ ᱥᱚᱝᱥᱛᱷᱟ ᱢᱮᱱᱟᱜᱼᱟ ᱫᱟᱨᱮᱼᱱᱟᱹᱲᱤ ᱟᱨ ᱠᱚᱨᱮ ᱦᱚᱸ ᱟᱹᱰᱤ ᱵᱮᱥᱼᱵᱮᱥ ᱫᱟᱨᱮ ᱡᱟᱦᱟᱸ ᱪᱮ ᱚᱱᱟ ᱫᱮᱵᱽᱫᱟᱨᱩ ᱞᱮᱠᱟᱱ ᱫᱟᱨᱮ ᱟᱹᱰᱤ ᱪᱮᱦᱨᱟ ᱱᱟᱯᱟᱭᱼᱱᱟᱯᱟᱭ ᱫᱟᱨᱮ ᱠᱚ ᱨᱚᱦᱚᱭᱮᱫᱼᱟ ᱦᱳᱭ ᱫᱷᱟᱨᱮ ᱛᱮᱦᱚᱸ ᱫᱟᱨᱮ ᱠᱚ ᱨᱚᱦᱚᱭᱮᱫᱼᱟ ᱚᱱᱟᱛᱮ ᱦᱟᱹᱨᱭᱟᱹᱲ ᱛᱟᱦᱮᱱ ᱠᱟᱱᱟ ᱟᱨ ᱫᱤᱥᱚᱢ ᱡᱟᱦᱟᱸ ᱪᱮ ᱱᱚᱣᱟ ᱦᱚᱭᱦᱤᱸᱥᱤᱫᱽ ᱠᱚ ᱱᱟᱯᱟᱭ ᱟᱨ ᱫᱟᱜ ᱦᱚᱭᱫᱟᱜ ᱠᱚᱦᱚᱸ ᱚᱱᱟ ᱫᱟᱨᱮᱼᱱᱟᱹᱲᱤ ᱛᱟᱦᱮᱱ ᱠᱷᱟᱱ ᱦᱚᱭᱫᱟᱜ ᱠᱚᱦᱚᱸ ᱦᱤᱡᱩᱜᱼᱟ ᱚᱱᱟ ᱢᱮᱱᱛᱮ ᱫᱟᱨᱮ ᱫᱚ ᱥᱚᱨᱠᱟᱨ ᱨᱚᱦᱚᱭ ᱞᱟᱹᱜᱤᱫ ᱮ ᱵᱮᱵᱚᱥᱛᱷᱟ ᱟᱠᱟᱫ ᱜᱮᱭᱟ ᱱᱚᱣᱟ ᱠᱚ ᱱᱩᱠᱩ ᱥᱟᱸᱜᱷᱟᱨᱤᱭᱟᱹ ᱠᱚ ᱢᱠᱤᱫᱴᱤᱡ ᱠᱚ ᱦᱤᱡᱩᱜ ᱠᱟᱱᱟ ᱚᱱᱠᱟᱱ ᱡᱟᱭᱜᱟ ᱵᱩᱨᱩ ᱞᱮᱠᱟᱱ ᱡᱟᱭᱜᱟ ᱚᱱᱠᱟ ᱦᱚᱸ ᱱᱮᱛᱟᱨ ᱢᱟᱲᱟᱝ ᱫᱚ ᱵᱩᱨᱩᱦᱟᱨᱟ ᱠᱚ ᱢᱟᱜ ᱴᱟᱺᱰᱤᱭᱮᱫ ᱛᱟᱦᱮᱱ ᱥᱟᱦᱟᱱᱼᱥᱟᱠᱟᱢ ᱠᱚ ᱟᱹᱜᱩᱭᱮᱫ ᱛᱟᱦᱮᱱ ᱮᱠᱷᱮᱱ ᱱᱮᱛᱟᱨ ᱚᱱᱟ ᱠᱚ ᱵᱟᱧᱪᱟᱣ ᱞᱟᱹᱜᱤᱫ ᱫᱚ ᱟᱛᱳᱼᱫᱤᱥᱚᱢ ᱦᱚᱲᱦᱚᱸ

ᱨᱮ ᱟᱠᱚᱴ ᱠᱮᱫᱼᱟᱠᱚ ᱫᱟᱨᱮ ᱩᱱᱟᱹᱜ ᱪᱮᱦᱨᱟ ᱧᱮᱞᱚᱜᱼᱟ ᱪᱟᱞᱟᱣ ᱞᱮᱱᱠᱷᱟᱱ ᱥᱟᱨᱡᱚᱢ ᱫᱟᱨᱮ ᱠᱚ ᱩᱱᱟᱹᱜ ᱵᱚᱭᱚᱱᱼᱵᱚᱭᱚᱱ ᱪᱮᱦᱨᱟ ᱦᱟᱹᱨᱭᱟᱹᱲ ᱜᱮ ᱱᱟᱯᱟᱭ ᱜᱮ ᱛᱟᱦᱮᱱᱟ ᱚᱸᱰᱮᱢ ᱵᱚᱞᱚ ᱞᱮᱱᱠᱷᱟᱱ ᱨᱮᱭᱟᱲ ᱜᱮ ᱵᱩᱡᱷᱟᱹᱜᱼᱟ ᱚᱱᱼᱚᱱᱠᱟ ᱚᱱᱠᱟᱱ ᱫᱟᱨᱮᱼᱱᱟᱹᱲᱤ ᱛᱟᱦᱮᱱ ᱠᱷᱟᱱ ᱫᱚ ᱦᱚᱭᱦᱤᱸᱥᱤᱫᱽ ᱦᱚᱭᱫᱟᱜ ᱦᱟᱣᱟ ᱦᱚᱸ ᱟᱹᱰᱤ ᱱᱟᱯᱟᱭ ᱵᱩᱡᱷᱟᱹᱜᱼᱟ ᱛᱟᱦᱮᱸ ᱡᱚᱝ ᱦᱚᱸ ᱪᱮᱦᱨᱟ ᱵᱩᱡᱷᱟᱹᱜᱼᱟ ᱦᱚᱭᱫᱟᱜ ᱦᱚᱸ ᱦᱤᱡᱩᱜᱼᱟ ᱠᱳᱱᱳ ᱚᱥᱩᱵᱤᱫᱷᱟ ᱵᱟᱭ ᱛᱟᱦᱮᱱᱟ ᱚᱱᱟ ᱢᱮᱱᱛᱮ ᱵᱩᱨᱩ ᱠᱚᱨᱮ ᱫᱚ ᱱᱤᱦᱟᱹᱛ ᱜᱮ ᱫᱟᱨᱮ ᱟᱠᱚᱴ ᱫᱚᱨᱠᱟᱨ ᱟᱨ ᱛᱟᱦᱮᱸ ᱫᱚ ᱩᱪᱤᱛ ᱠᱟᱱᱟ ᱟᱨ ᱵᱟᱦᱨᱮ ᱨᱮᱦᱚᱸ ᱜᱳᱰᱟ ᱠᱚᱨᱮ ᱫᱚ ᱱᱮᱛᱟᱨ ᱥᱚᱨᱠᱟᱨ ᱚᱱᱠᱟᱱ ᱵᱮᱵᱚᱥᱛᱷᱟ ᱟᱠᱟᱫᱼᱟᱭ ᱟᱨ ᱫᱟᱨᱮ ᱠᱚᱭ ᱨᱚᱦᱚᱭ ᱦᱚᱪᱚ ᱠᱟᱱᱟ ᱚᱱᱟ ᱮᱴᱮᱫ ᱠᱟᱛᱮᱫ ᱵᱟᱧᱪᱟᱣ ᱫᱚᱦᱚᱭ ᱢᱟ ᱢᱮᱱᱛᱮ ᱢᱮᱢᱮᱱ ᱠᱟᱱᱟᱭ